ᱠᱷᱚᱵᱚᱨ ᱠᱟᱜᱚᱡᱽ ᱫᱩᱦᱟᱡᱟᱨ ᱫᱩ ᱥᱟᱞ ᱱᱚᱣᱟ ᱫᱚ ᱟᱹᱰᱤ ᱫᱤᱥᱟᱣᱟᱱᱟᱜ ᱫᱤᱱ ᱠᱟᱱ ᱜᱮᱭᱟ ᱮᱱ ᱦᱤᱞᱳᱜ ᱜᱮ ᱤᱧᱟᱹᱜ ᱜᱷᱟᱸᱨᱚᱡ ᱨᱮ ᱵᱤᱴᱤ ᱛᱤᱧᱮ ᱦᱮᱡ ᱞᱮᱱᱟ ᱤᱱᱟᱹ ᱛᱟᱭᱱᱚᱢ ᱟᱵᱚ ᱡᱟᱦᱟᱸ ᱯᱚᱱᱨᱚᱭ ᱟᱜᱚᱥᱴ ᱵᱷᱟᱨᱚᱛ ᱫᱤᱥᱚᱢ ᱯᱷᱩᱨᱜᱟᱹᱞ ᱢᱟᱦᱟ ᱠᱟᱱᱟ ᱱᱟᱣᱟ ᱫᱚ ᱟᱹᱰᱤ ᱜᱚᱨᱚᱵᱟᱱᱟᱜ ᱫᱤᱱ ᱠᱟᱱ ᱜᱮᱭᱟ ᱤᱱᱟᱹ ᱥᱟᱶᱛᱮ ᱛᱮᱭᱤᱥ ᱡᱟᱱᱩᱣᱟᱨᱤ ᱟᱵᱚ ᱱᱮᱛᱟᱡᱤᱣᱟᱜ ᱡᱟᱱᱟᱢ ᱢᱟᱦᱟ ᱱᱚᱣᱟ ᱥᱟᱨᱤᱜᱮ ᱟᱵᱚᱣᱟᱜ ᱫᱤᱥᱚᱢ ᱞᱟᱹᱜᱤᱫ ᱛᱮ ᱟᱹᱰᱤ ᱟᱸᱴᱮᱭ ᱞᱟᱹᱲᱦᱟᱹᱭ ᱞᱮᱫᱟ ᱯᱟᱸᱪᱮᱭ ᱢᱮ ᱱᱚᱣᱟ ᱦᱚᱸ ᱟᱵᱚ ᱜᱩᱨᱩ ᱜᱚᱝᱠᱟᱣᱟᱜ ᱡᱟᱱᱟᱢ ᱢᱟᱦᱟ ᱠᱟᱱ ᱜᱮᱭᱟ ᱡᱟᱦᱟᱸᱭ ᱟᱵᱚ ᱨᱮᱱ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱟᱨ ᱡᱟᱱᱟᱢ ᱢᱟᱦᱟ ᱠᱟᱱᱟ ᱟᱵᱚᱨᱮᱱ ᱟᱜᱤᱞ ᱦᱟᱯᱲᱟᱢ ᱜᱮ ᱠᱟᱱ ᱜᱮᱭᱟᱭ ᱤᱱᱟᱹ ᱥᱟᱶᱛᱮ ᱪᱷᱟᱵᱵᱤᱥ ᱡᱟᱱᱩᱣᱟᱨᱤ ᱟᱱ ᱟᱵᱚ ᱵᱷᱟᱨᱚᱛ ᱫᱤᱥᱚᱢ ᱨᱮᱱᱟᱜ ᱮᱸᱜ ᱯᱨᱚᱡᱟᱛᱚᱱᱛᱨᱚ ᱫᱤᱵᱚᱥ ᱠᱟᱱᱟ ᱮᱸᱜ ᱱᱚᱣᱟ ᱦᱚᱸ ᱟᱹᱰᱤ ᱩᱱᱫᱤᱱ ᱠᱷᱚᱱ ᱟᱵᱚ ᱡᱟᱦᱟᱸ ᱯᱷᱩᱨᱜᱟᱹᱞ ᱵᱚᱱ ᱧᱟᱢ ᱞᱮᱫ ᱱᱚᱣᱟ ᱵᱷᱟᱨᱚᱛ ᱫᱤᱥᱚᱢ ᱦᱟᱢᱮᱴ ᱞᱟᱹᱜᱤᱫ ᱛᱮ ᱫᱤᱥᱟᱹ ᱫᱚᱦᱚᱭ ᱫᱤᱱ ᱠᱟᱱ ᱜᱮᱭᱟ